ᱤᱧ ᱱᱤᱛᱚᱜ ᱦᱚᱸ ᱮᱞ ᱯᱤ ᱡᱤ ᱨᱮ ᱥᱮᱞᱮᱫ ᱢᱤᱱᱟᱹᱧᱟ ᱮᱞ ᱯᱤ ᱡᱤ ᱜᱮᱥ ᱫᱚ ᱠᱟᱴ ᱵᱮᱵᱚᱦᱟᱨ ᱠᱷᱚᱱ ᱫᱚ ᱵᱷᱮᱜᱟᱨ ᱜᱮᱭᱟ ᱮᱞ ᱯᱤ ᱡᱤ ᱫᱚ ᱢᱤᱜᱴᱟᱝ ᱜᱮᱥ ᱠᱟᱱᱟ ᱠᱤᱱᱛᱩ ᱠᱟᱴ ᱫᱚ ᱜᱮᱥ ᱫᱚ ᱵᱟᱝ ᱠᱟᱱᱟ ᱮᱞ ᱯᱤ ᱡᱤᱢ ᱨᱟᱯᱟᱜ ᱞᱮᱠᱷᱟᱱ ᱯᱚᱨᱤᱵᱮᱥ ᱩᱱᱟᱹᱜ ᱵᱟᱝ ᱵᱟᱲᱤᱡᱚᱜᱼᱟ ᱠᱤᱱᱛᱩ ᱠᱟᱴ ᱮᱢ ᱨᱟᱯᱟᱜ ᱞᱮᱠᱷᱟᱱ ᱯᱚᱨᱤᱵᱮᱥ ᱡᱟᱥᱛᱤ ᱵᱟᱲᱤᱡᱚᱜᱼᱟ ᱠᱟᱴᱮᱢ ᱨᱟᱯᱟᱜ ᱞᱮᱠᱷᱟᱱ ᱫᱚ ᱫᱟᱨᱮ ᱢᱟᱜ ᱠᱟᱛᱮᱜ ᱟᱜᱩ ᱦᱩᱭᱩᱜ ᱛᱟᱢᱟ ᱡᱟᱦᱟᱸᱴᱟᱜ ᱯᱚᱨᱤᱵᱮᱥ ᱯᱚᱠᱠᱷᱮ ᱫᱚ ᱠᱷᱚᱛᱤ ᱜᱮᱭᱟ ᱮᱞ ᱯᱤ ᱡᱤ ᱫᱚ ᱠᱤᱱᱛᱩ ᱚᱱᱟ ᱫᱚ ᱵᱟᱝ ᱦᱩᱭᱩᱜᱼᱟ ᱯᱚᱨᱤᱵᱮᱥ ᱩᱱᱟᱹᱜ ᱟᱸᱴ ᱫᱚ ᱵᱟᱭ ᱠᱷᱚᱛᱤᱭᱟ ᱪᱮᱫᱟᱜ ᱥᱮ ᱚᱱᱟ ᱫᱚ ᱚᱛ ᱵᱷᱤᱛᱨᱤ ᱠᱷᱚᱱᱟᱜ ᱛᱩᱫ ᱠᱟᱛᱮᱫ ᱜᱮᱥ ᱠᱚ ᱵᱮᱱᱟᱣ ᱫᱟ